ᱡᱟᱱᱟᱢ ᱯᱟᱹᱨᱥᱤ ᱡᱟᱱᱟᱢ ᱯᱟᱹᱨᱥᱤ ᱵᱮᱜᱚᱨ ᱦᱚᱸ ᱮᱴᱟᱜ ᱯᱟᱹᱨᱥᱤᱧ ᱯᱟᱲᱦᱟᱣ ᱠᱟᱱ ᱜᱮᱭᱟ ᱥᱮ ᱚᱱᱟ ᱡᱟᱦᱟᱸ ᱫᱚ ᱵᱟᱝᱞᱟ ᱦᱚᱨᱚᱯᱷ ᱨᱮᱱᱟᱜ ᱯᱟᱹᱨᱥᱤ ᱱᱚᱣᱟ ᱯᱟᱨᱥᱤᱧ ᱯᱟᱲᱦᱟᱣ ᱠᱟᱜ ᱜᱮᱭᱟ ᱤᱥᱥᱚᱨ ᱪᱚᱫᱨᱚ ᱵᱤᱫᱽᱫᱟᱥᱟᱜᱚᱨᱼᱟᱜ ᱡᱟᱦᱟᱸ ᱫᱚ ᱚᱞ ᱵᱳᱭ ᱱᱚᱣᱟ ᱠᱚ ᱯᱟᱹᱨᱥᱤ ᱤᱧ ᱯᱟᱲᱦᱟᱣ ᱠᱟᱛᱮᱜ ᱯᱟᱲᱦᱟᱣ ᱠᱟᱛᱮ ᱟᱹᱰᱤ ᱵᱷᱟᱜᱮ ᱤᱧ ᱵᱩᱡᱽ ᱠᱟᱹᱫᱟᱹᱧ ᱥᱮ ᱩᱱᱠᱩ ᱦᱚᱸ ᱚᱱᱟ ᱯᱟᱹᱨᱥᱤ ᱯᱟᱲᱦᱟᱣ ᱠᱟᱛᱮ ᱚᱱᱮ ᱵᱩᱡᱷᱟᱹᱣ ᱫᱟᱲᱮ ᱠᱟᱫᱟ ᱟᱠᱚᱣᱟᱜ ᱱᱟᱜᱟᱢ ᱟᱨ ᱡᱟᱦᱟᱸ ᱟᱵᱚᱣᱟᱜ ᱥᱟᱱᱛᱟᱲᱤ ᱛᱮ ᱱᱚᱣᱟ ᱛᱮᱦᱮᱧ ᱯᱟᱲᱦᱟᱣ ᱠᱟᱱ ᱜᱮᱭᱟ ᱛᱚ ᱱᱚᱣᱟᱨᱮ ᱯᱟᱲᱦᱟᱣ ᱠᱟᱛᱮ ᱟᱵᱚᱣᱟᱜ ᱱᱟᱜᱟᱢ ᱨᱮᱱᱟᱜ ᱡᱟᱦᱟᱸ ᱫᱚ ᱫᱤᱥ ᱦᱩᱫᱤᱥ ᱠᱟᱛᱷᱟ ᱱᱚᱣᱟ ᱠᱚᱦᱚᱸ ᱟᱹᱰᱤ ᱵᱷᱟᱜᱮᱧ ᱵᱩᱡᱷᱟᱹᱣ ᱠᱟᱫᱟ ᱟᱨ ᱡᱟᱦᱟᱸ ᱫᱚ ᱟᱵᱚᱣᱟᱜ ᱡᱟᱦᱟᱸ ᱯᱩᱛᱷᱤ ᱢᱮᱱᱟᱜᱼᱟ ᱡᱟᱦᱟᱸ ᱫᱚ ᱢᱤᱫᱴᱟᱝ ᱠᱷᱮᱨᱣᱟᱞ ᱵᱤᱨ ᱢᱤᱫᱴᱟᱝ ᱢᱮᱱᱟᱜᱼᱟ ᱫᱷᱚᱨᱚᱢ ᱯᱩᱛᱷᱤ ᱟᱨ ᱱᱚᱝᱠᱟ ᱟᱭᱢᱟᱜᱟᱱ ᱯᱚᱛᱚᱵ ᱢᱮᱱᱟᱜᱼᱟ ᱢᱤᱫᱴᱮᱱ ᱫᱚ ᱵᱤᱱᱛᱤ ᱢᱮᱱᱟᱜᱼᱟ ᱟᱨ ᱱᱚᱝᱠᱟ ᱟᱭᱢᱟᱜᱟᱱ ᱯᱩᱛᱷᱤ ᱢᱮᱱᱟᱜᱼᱟ ᱛᱚ ᱱᱚᱣᱟ ᱯᱩᱛᱷᱤ ᱯᱟᱲᱦᱟᱣ ᱠᱟᱛᱮ ᱜᱮ ᱤᱧ ᱦᱚᱸ ᱟᱹᱰᱤ ᱵᱷᱟᱜᱮᱧ ᱵᱩᱡᱷᱟᱹᱣ ᱠᱟᱫᱟ ᱥᱮ ᱡᱟᱦᱟᱸ ᱫᱚ ᱯᱟᱹᱦᱤᱞ ᱟᱵᱚᱣᱟᱜ ᱱᱟᱜᱟᱢ ᱨᱮᱱᱟᱜ ᱠᱟᱡᱽᱼᱠᱚᱨᱢᱚ ᱥᱮ ᱱᱤᱭᱚᱢ ᱟᱹᱱᱼᱟᱹᱨᱤ ᱱᱚᱣᱟ ᱯᱩᱛᱷᱤ ᱯᱟᱲᱦᱟᱣ ᱠᱟᱛᱮ ᱜᱮ ᱤᱧ ᱟᱹᱰᱤ ᱵᱷᱟᱜᱮᱧ ᱵᱩᱡᱷᱟᱹᱣ ᱠᱟᱫᱟ ᱟᱨ ᱡᱟᱦᱟᱸ ᱫᱚ ᱡᱟᱦᱟᱸ ᱫᱚ ᱱᱚᱣᱟ ᱚᱞ ᱛᱟᱟᱛᱮ ᱱᱤᱛᱚᱜ ᱵᱩᱡᱷᱟᱹᱜ ᱠᱟᱱᱟ ᱱᱤᱛᱚᱜᱟᱜ ᱡᱩᱜᱽ ᱨᱮ ᱡᱟᱦᱟᱸ ᱛᱤᱱᱟᱹᱜ ᱯᱩᱛᱷᱤ ᱯᱟᱲᱦᱟᱜᱼᱟ ᱩᱱᱟᱹᱜ ᱜᱮ ᱵᱩᱫᱽᱫᱷᱤ ᱜᱮᱭᱟᱱ ᱚᱨᱡᱚᱱᱚᱜᱼᱟ ᱟᱨ ᱵᱩᱫᱽᱫᱷᱤ ᱜᱮᱭᱟᱱ ᱚᱨᱡᱚᱱ ᱞᱮᱱᱠᱷᱟᱱ ᱜᱮ ᱱᱚᱣᱟ ᱫᱷᱩᱲᱤ ᱫᱷᱟᱹᱨᱛᱤ ᱡᱮ ᱢᱟᱨᱥᱟᱞᱼᱟ ᱛᱚ ᱱᱚᱜᱼᱚᱭ ᱱᱚᱝᱠᱟᱛᱮ ᱢᱮᱱ ᱜᱟᱱᱚᱜᱼᱟ ᱯᱩᱛᱷᱤ ᱫᱚ ᱱᱚᱜᱼᱚᱭ ᱱᱟᱠᱚ ᱡᱟᱦᱟᱸ ᱧᱩᱛᱩᱢ ᱯᱩᱛᱷᱤᱧ ᱞᱟᱹᱭ ᱠᱮᱜ ᱛᱟᱵᱚᱱᱟ ᱱᱚᱣᱟᱠᱚ ᱯᱩᱛᱷᱤ ᱫᱚ ᱟᱵᱚ ᱯᱟᱲᱦᱟᱣ ᱡᱟᱹᱨᱩᱲ ᱞᱟᱹᱠᱛᱤ ᱜᱮᱭᱟ ᱟᱨ ᱯᱟᱲᱦᱟᱜ ᱛᱮᱜᱮ ᱟᱵᱚ ᱞᱟᱜᱟᱣ ᱵᱚᱱᱟ ᱛᱚ ᱱᱚᱣᱟᱠᱚ ᱢᱮᱱ ᱠᱟᱛᱮ ᱜᱮ ᱱᱚᱣᱟᱠᱚ ᱠᱩᱠᱞᱤ ᱨᱮᱱᱟᱜ ᱛᱮᱞᱟᱫᱚ ᱱᱚᱰᱮᱜᱤᱧ ᱢᱩᱪᱟᱹᱫ ᱠᱮᱫ ᱛᱟᱵᱚᱱᱟ